ᱤᱧ ᱴᱤᱵᱷᱤ ᱨᱮ ᱡᱟᱦᱟᱸ ᱰᱚᱜᱚᱨ ᱠᱚ ᱠᱷᱚᱵᱚᱨ ᱠᱚᱧ ᱟᱯᱮ ᱚᱸᱰᱮᱧ ᱧᱮᱞᱮᱜᱼᱟ ᱟᱹᱰᱤ ᱵᱷᱟᱹᱜᱤ ᱜᱤᱧ ᱠᱩᱥᱤᱭᱟᱜᱼᱟ ᱡᱟᱦᱟᱸ ᱥᱮ ᱱᱮᱛᱟ ᱢᱚᱱᱛᱨᱤ ᱠᱚᱣᱟᱜ ᱮᱯᱮᱨᱼᱦᱮᱸᱰᱮᱡ ᱛᱟᱦᱮᱱᱟ ᱥᱟᱹᱨᱤ ᱠᱟᱛᱷᱟ ᱦᱚᱸ ᱠᱚ ᱞᱟᱹᱭ ᱜᱮᱭᱟ ᱵᱟᱨ ᱯᱟᱦᱴᱟ ᱠᱷᱚᱱ ᱥᱟᱹᱨᱤ ᱮᱯᱲᱮ ᱪᱟᱹᱞᱩ ᱠᱚᱜ ᱜᱮᱭᱟ ᱦᱤᱥᱟᱹᱵᱽ ᱛᱮ ᱚᱱᱟ ᱫᱚ ᱰᱷᱮᱨ ᱛᱮᱫ ᱤᱧ ᱠᱩᱥᱤᱭᱟᱜᱼᱟ ᱟᱨᱤᱧ ᱧᱮᱞ ᱜᱮᱭᱟ ᱩᱱᱠᱩ ᱨᱤᱱ ᱯᱟᱦᱴᱟ ᱠᱷᱚᱱ ᱦᱚᱸ ᱟᱹᱰᱤ ᱱᱟᱯᱟᱭ ᱠᱚ ᱞᱟᱹᱭᱟ ᱡᱚᱛᱷᱟᱛ ᱠᱟᱛᱷᱟ ᱜᱮᱠᱚ ᱞᱟᱹᱭᱟ ᱡᱟᱦᱟᱸ ᱠᱤ ᱟᱵᱚ ᱧᱮᱞ ᱠᱟᱛᱮᱫ ᱚᱱᱟ ᱵᱚᱱ ᱯᱟᱹᱛᱭᱟᱹᱣ ᱫᱟᱲᱮᱭᱟᱜᱼᱟ ᱥᱟᱹᱨᱤ ᱡᱤᱱᱤᱥ ᱦᱚᱸ ᱧᱟᱢᱚᱜ ᱠᱟᱱ ᱜᱮᱭᱟ ᱡᱟᱦᱟᱸ ᱦᱤᱥᱟᱹᱵᱽ ᱛᱮ ᱟᱠᱚᱠᱚ ᱧᱮᱞ ᱦᱚᱪᱚ ᱵᱚᱱᱟ ᱚᱱᱟ ᱠᱷᱚᱵᱚᱨ ᱟᱠᱚ ᱠᱚ ᱯᱟᱥᱱᱟᱣᱟ ᱡᱟᱦᱟᱸ ᱡᱮ ᱚᱱᱟ ᱱᱚᱣᱟ ᱫᱮᱥ ᱵᱤᱫᱮᱥᱨᱮ ᱦᱩᱭᱩᱜ ᱠᱟᱱᱟ ᱚᱱᱟᱜᱮ ᱟᱠᱚ ᱮᱯᱮᱨᱼᱦᱮᱸᱰᱮᱡ ᱟᱠᱟᱨ ᱛᱮ ᱟᱵᱚ ᱠᱚ ᱵᱟᱰᱟᱭ ᱚᱪᱚᱭᱮᱫ ᱵᱚᱱᱟ ᱱᱚᱣᱟ ᱦᱤᱥᱟᱹᱵᱽᱛᱮ ᱤᱧᱟᱹᱜ ᱢᱚᱛᱟᱢᱚᱛ ᱦᱤᱥᱟᱹᱵᱽ ᱛᱮ ᱡᱟᱦᱟᱸ ᱜᱮ ᱴᱤᱵᱷᱤ ᱠᱚᱨᱮ ᱮᱝᱠᱟᱨᱤᱝ ᱮᱜ ᱟᱠᱚ ᱱᱚᱣᱟ ᱫᱚ ᱟᱹᱰᱤ ᱵᱷᱟᱹᱜᱤ ᱜᱮ ᱦᱩᱭᱩᱜ ᱠᱟᱱᱟ ᱡᱟᱦᱟᱸ ᱡᱤᱱᱤᱥ ᱫᱚ ᱟᱵᱚ ᱵᱚᱱ ᱠᱩᱥᱤᱭᱟᱜ ᱠᱟᱱᱟ ᱦᱤᱥᱟᱹᱵᱽ ᱛᱮ ᱤᱧ ᱤᱧ ᱦᱚᱧ ᱠᱩᱥᱤᱭᱟᱜ ᱠᱟᱱᱟ ᱡᱟᱦᱟᱸ ᱛᱤᱱᱟᱹᱜ ᱦᱟᱹᱨᱤᱡ ᱜᱮ ᱡᱚᱛᱷᱟᱛ ᱠᱷᱟᱛᱟ ᱜᱮ ᱦᱤᱡᱩᱜ ᱠᱟᱱᱟ ᱥᱟᱹᱨᱤ ᱠᱟᱛᱷᱟ ᱦᱚᱸ ᱛᱟᱦᱮᱸᱱ ᱠᱟᱱ ᱜᱮᱭᱟ ᱚᱸᱰᱮ ᱟᱵᱚ ᱵᱟᱰᱟᱭ ᱞᱟᱹᱜᱤᱫ ᱛᱮ ᱥᱤᱠᱷᱱᱟᱹᱛ ᱞᱟᱹᱜᱤᱫᱛᱮ ᱟᱹᱰᱤ ᱞᱮᱠᱟᱱ ᱱᱟᱱᱟ ᱯᱨᱚᱠᱟᱨ ᱠᱟᱛᱷᱟ ᱦᱚᱸᱠᱚ ᱞᱟᱹᱭ ᱥᱚᱫᱚᱨ ᱜᱮᱭᱟ ᱮᱯᱮᱨᱼᱦᱮᱸᱰᱮᱡ ᱟᱠᱟᱨᱛᱮ ᱚᱱᱟ ᱫᱚ ᱦᱩᱭᱩᱜ ᱠᱟᱱ ᱜᱮᱭᱟ ᱵᱚᱱ ᱧᱟᱢᱮᱫ ᱜᱮᱭᱟ ᱥᱟᱹᱨᱤ ᱠᱟᱛᱷᱟ ᱦᱚᱸ